ᱫᱟᱜ ᱨᱮᱭᱟᱜ ᱠᱟᱛᱷᱟᱧ ᱞᱟᱹᱭ ᱞᱮᱠᱷᱟᱱ ᱥᱟᱨᱟ ᱫᱤᱱ ᱨᱮ ᱤᱧ

ᱟᱹᱰᱤ ᱵᱷᱟᱵᱮ ᱜᱮᱧ ᱵᱮᱵᱚᱦᱟᱨᱟ ᱢᱮᱱᱮᱫ ᱫᱚ ᱩᱢᱩᱜ ᱞᱟᱹᱜᱤᱫ ᱦᱚᱸ ᱫᱟᱜ ᱤᱧ ᱵᱮᱵᱚᱦᱟᱨᱟ ᱧᱩ ᱞᱟᱹᱜᱤᱫ ᱦᱚᱸ ᱫᱟᱜ ᱤᱧ ᱵᱮᱵᱚᱦᱟᱨᱟ ᱥᱮ ᱟᱹᱨᱩᱵ ᱯᱷᱟᱨᱪᱟᱜ ᱞᱟᱹᱜᱤᱫ ᱦᱚᱸ ᱫᱟᱜ ᱤᱧ ᱵᱮᱵᱚᱦᱟᱨᱟ ᱢᱮᱱᱠᱷᱟᱱ ᱤᱧ ᱫᱤᱥᱟᱹ ᱫᱚᱦᱚᱭ ᱞᱟᱹᱠᱛᱤᱭᱟ ᱡᱮ ᱡᱟᱦᱟᱸ ᱫᱟᱜ ᱤᱧ ᱵᱮᱵᱚᱦᱟᱨᱮᱫᱟ ᱚᱱᱟ ᱫᱟᱜ ᱛᱤᱱᱟᱹᱜ ᱜᱟᱱ ᱯᱷᱟᱨᱪᱟ ᱥᱮ ᱥᱟᱯᱷᱟ ᱥᱟᱹᱯᱷᱤ ᱜᱮᱛᱤᱧᱟᱹ ᱡᱩᱫᱤ ᱩᱢᱩᱜ ᱨᱮᱭᱟᱜ ᱠᱟᱛᱷᱟᱧ ᱞᱟᱹᱭᱟ ᱩᱢᱩᱜ ᱥᱚᱢᱚᱭ ᱡᱟᱦᱟᱸ ᱫᱟᱜ ᱤᱧ ᱵᱮᱵᱚᱦᱟᱨᱟ ᱠᱩᱧ ᱫᱟᱜ ᱥᱮ ᱜᱟᱹᱰᱭᱟᱹ ᱫᱟᱜ ᱚᱱᱟ ᱫᱟᱜ ᱪᱩᱱ ᱞᱟᱜᱟᱣ ᱠᱟᱛᱮ ᱤᱧ ᱥᱟᱯᱷᱟ ᱥᱟᱹᱯᱷᱤ ᱫᱚᱦᱚᱹᱧ ᱪᱟᱹᱭᱟ ᱥᱮ ᱡᱩᱫᱤ ᱤᱧ ᱤᱥᱤᱱ ᱫᱟᱜ ᱨᱮᱭᱟᱜ ᱠᱟᱛᱷᱟᱧ ᱞᱟᱹᱭᱟ ᱱᱚᱣᱟ ᱤᱥᱤᱱ ᱫᱟᱜ ᱫᱚ ᱡᱟᱦᱟᱸ ᱨᱟᱡᱽᱡᱚ ᱥᱚᱨᱠᱟᱨ ᱥᱮ ᱵᱷᱟᱨᱚᱛ ᱫᱤᱥᱚᱢ ᱥᱚᱨᱠᱟᱨ ᱡᱟᱦᱟᱸ ᱟᱡ ᱯᱟᱹᱭᱤᱵ ᱛᱮ ᱫᱟᱜ ᱮ ᱮᱢᱚᱜᱼᱟ ᱱᱚᱣᱟ ᱫᱟᱜ ᱡᱟᱛᱮ ᱟᱨᱚ ᱢᱚᱡᱽ ᱛᱮᱧ ᱫᱚᱦᱚ ᱫᱟᱲᱮᱭᱟᱜ ᱱᱚᱣᱟ ᱤᱧ ᱪᱤᱛᱟᱹᱧ ᱫᱚᱦᱚᱭᱟ ᱫᱟᱜ ᱠᱚ ᱡᱟᱛᱮ ᱢᱚᱡᱽ ᱛᱮ ᱛᱟᱦᱮᱱ ᱢᱟ ᱤᱧ ᱚᱱᱟ ᱦᱚᱛᱮᱫ ᱛᱮ ᱮᱥᱮᱫ ᱠᱟᱛᱮᱫ ᱤᱧ ᱫᱚᱦᱚ ᱠᱟᱜᱼᱟ ᱥᱚᱵ ᱛᱷᱮᱠᱮ ᱡᱟᱦᱟᱸ ᱵᱮᱥᱤ ᱫᱚᱨᱠᱟᱨᱤᱧ ᱚᱱᱟ ᱫᱚ ᱦᱩᱭᱩᱜ ᱠᱟᱱᱟ ᱧᱩᱭ ᱫᱟᱜ ᱤᱧ ᱧᱩᱭ ᱫᱟᱜ ᱫᱚ ᱡᱟᱦᱟᱸ ᱠᱩᱧ ᱠᱷᱚᱡ ᱤᱧ ᱨᱟᱠᱟᱯ ᱥᱮ ᱠᱚᱞ ᱠᱷᱚᱡ ᱤᱧ ᱟᱹᱜᱩᱭ ᱨᱮᱦᱚᱸ ᱥᱮ ᱥᱚᱨᱠᱟᱨᱟᱜ ᱡᱟᱦᱟᱸ ᱵᱮᱵᱚᱛᱷᱟ ᱢᱟᱫᱷᱚᱢ ᱛᱮ ᱡᱟᱦᱟᱸ ᱯᱟᱹᱭᱤᱵ ᱛᱮ ᱦᱤᱡᱩᱜ ᱠᱟᱱᱟ ᱱᱚᱣᱟ ᱫᱟᱜ ᱡᱟᱛᱮ ᱡᱤᱵᱟᱱᱩ ᱢᱩᱠᱛᱚ ᱦᱩᱭᱩᱜ ᱢᱟ ᱚᱱᱟ ᱦᱚᱛᱮᱫ ᱛᱮ ᱤᱧ ᱯᱷᱤᱞᱴᱟᱹᱨ ᱠᱚᱨᱟᱣ ᱠᱟᱛᱮᱫ ᱫᱟᱜ ᱧᱩ ᱞᱟᱹᱠᱛᱤ ᱢᱮᱱᱟᱜ ᱛᱤᱧᱟᱹ ᱠᱟᱨᱚᱱ ᱫᱟᱜ ᱦᱚᱲᱢᱚ ᱨᱮ ᱪᱟᱞᱟᱣ ᱠᱟᱛᱮᱫ ᱡᱩᱫᱤ ᱡᱤᱵᱟᱱᱩ ᱦᱚᱸ ᱫᱟᱜ ᱥᱟᱶ ᱠᱚ ᱪᱟᱞᱟᱜᱼᱟ ᱛᱟᱦᱚᱞᱮ ᱠᱷᱟᱡ ᱤᱧᱟᱹᱝ ᱦᱚᱲᱢᱚ ᱵᱟᱹᱲᱤᱡᱚᱜ ᱛᱤᱧᱟᱹ ᱚᱱᱟ ᱛᱮ ᱟᱨ ᱡᱩᱫᱤ ᱱᱚᱝᱠᱟ ᱦᱩᱭᱩᱜᱼᱟ ᱛᱟᱦᱚᱞᱮ ᱟᱹᱰᱤ ᱜᱟᱱ ᱨᱳᱜᱽ ᱟᱡᱟᱨ ᱧᱟᱧᱟᱢᱟ ᱥᱮ ᱤᱧ ᱦᱚᱸ ᱧᱟᱢᱮᱧᱟᱹ

ᱫᱟᱜ ᱡᱩᱫᱤ ᱡᱤᱵᱟᱱᱩ ᱢᱩᱠᱛᱚ ᱵᱟᱝ ᱦᱩᱭᱩᱜᱼᱟ ᱛᱟᱦᱚᱞᱮ ᱟᱹᱰᱤ ᱟᱹᱰᱤ ᱟᱡᱟᱨ ᱠᱚ ᱧᱟᱢᱚᱜᱼᱟ ᱡᱮᱢᱚᱱ ᱰᱟᱭᱨᱤᱭᱟ ᱟᱡᱟᱨ ᱥᱮ ᱠᱚᱞᱮᱨᱟ ᱟᱡᱟᱨ ᱚᱱᱟᱛᱮ ᱞᱟᱹᱭᱟ ᱡᱮ ᱡᱟᱦᱟᱸ ᱫᱟᱜ ᱵᱚ ᱧᱩᱭ ᱮᱫᱟ ᱥᱮᱵᱚᱱ ᱵᱮᱵᱚᱦᱟᱨᱮᱰᱟ ᱚᱱᱟ ᱠᱚᱫᱚ ᱡᱤᱵᱟᱱᱩ ᱢᱩᱠᱛᱚ ᱦᱩᱭᱩᱜ ᱢᱟ ᱥᱮ ᱤᱧ ᱦᱚᱸ ᱱᱚᱣᱟ ᱠᱚᱫᱚ ᱡᱤᱵᱟᱱᱩ ᱢᱩᱠᱛᱚ ᱜᱮᱧ ᱪᱟᱹᱭᱟ ᱟᱨ ᱚᱱᱟ ᱦᱚᱛᱮᱫ ᱛᱮ ᱤᱧ ᱫᱚ ᱚᱲᱟᱜ ᱨᱮ ᱯᱷᱤᱞᱴᱟᱹᱨ ᱵᱮᱵᱚᱦᱟᱨ ᱵᱮᱵᱚᱦᱟᱨ ᱢᱟᱫᱷᱚᱢ ᱛᱮᱜᱮ ᱫᱟᱜ ᱫᱚ ᱡᱤᱵᱟᱱᱩ ᱢᱩᱠᱛᱚᱧ ᱠᱚᱨᱟᱣᱟ